ᱤᱧᱫᱚ ᱯᱳᱭᱞᱳ ᱫᱚ ᱤᱛᱩᱱ ᱟᱥᱲᱟ ᱨᱮ ᱪᱤᱛᱟᱹᱨᱤᱧ ᱵᱮᱱᱟᱣ ᱞᱮᱫᱼᱟ ᱡᱟᱦᱟᱸ ᱫᱚ ᱤᱛᱩᱱ ᱟᱥᱲᱟ ᱵᱟᱵᱟᱭ ᱤᱫᱤ ᱦᱚᱴᱚ ᱠᱟᱹᱫᱤᱧᱟ ᱟᱨ ᱚᱸᱰᱮ ᱠᱷᱚᱱ ᱜᱮ ᱢᱟᱪᱮᱫ ᱠᱚ ᱢᱟᱪᱮᱛᱟᱹᱱᱤ ᱠᱚᱠᱚ ᱞᱟᱹᱭ ᱵᱩᱴᱟᱹ ᱟᱹᱫᱤᱧᱟ ᱢᱟᱪᱮᱫ ᱢᱟᱪᱮᱛᱟᱹᱱᱤ ᱴᱷᱮᱱ ᱠᱷᱚᱱ ᱜᱮ ᱪᱤᱛᱟᱹᱨ ᱵᱮᱱᱟᱣ ᱠᱟᱹᱡᱼᱠᱟᱹᱡ ᱛᱤᱧ ᱥᱮᱲᱟ ᱤᱫᱤ ᱠᱮᱫᱼᱟ ᱟᱨ ᱚᱸᱰᱮ ᱠᱷᱚᱱᱜᱮ ᱵᱟᱦᱟ ᱵᱮᱱᱟᱣ ᱠᱚᱧ ᱪᱮᱫ ᱠᱮᱫᱼᱟ ᱟᱨ ᱢᱟᱲᱟᱝ ᱫᱚ ᱵᱟᱦᱟ ᱠᱚᱧ ᱵᱮᱱᱟᱣ ᱵᱟᱲᱟᱭ ᱛᱟᱦᱮᱸᱫ ᱢᱮᱨᱚᱢ ᱠᱚᱧ ᱵᱮᱱᱟᱣ ᱠᱚ ᱛᱟᱦᱮᱸᱫ ᱰᱟᱝᱨᱤ ᱠᱚᱧ ᱵᱮᱱᱟᱣ ᱠᱚ ᱛᱟᱦᱮᱸᱫ ᱚᱲᱟᱜ ᱠᱚᱧ ᱵᱮᱱᱟᱣᱟ ᱛᱟᱦᱮᱸᱫ ᱟᱨ ᱢᱟᱲᱟᱝ ᱫᱚ ᱡᱟᱦᱟᱸ ᱞᱮᱠᱟ ᱜᱤᱧ ᱵᱮᱱᱟᱣ ᱛᱟᱦᱮᱸᱫ ᱵᱮᱥᱛᱮ ᱵᱟᱹᱧ ᱵᱮᱱᱟᱣ ᱫᱟᱲᱭᱟᱫ ᱛᱟᱦᱮᱸᱫ ᱱᱤᱛᱚᱜ ᱠᱟᱹᱡ ᱠᱟᱹᱡ ᱛᱤᱧ ᱵᱮᱥ ᱤᱧ ᱪᱮᱫ ᱤᱫᱤ ᱠᱮᱫᱼᱟ ᱟᱨ ᱢᱤᱫ ᱫᱤᱱ ᱫᱚ ᱚᱲᱟᱜ ᱨᱮ ᱟᱭᱳᱭ ᱯᱚᱛᱟᱣᱮᱫ ᱛᱟᱦᱮᱸ ᱠᱟᱱᱟ ᱟᱫᱚ ᱩᱱᱤ ᱧᱮᱞᱛᱮ ᱤᱧ ᱦᱚᱸ ᱯᱚᱛᱟᱣ ᱥᱟᱱᱟ ᱠᱤᱫᱤᱧᱟ ᱟᱭᱟᱜ ᱯᱚᱛᱟᱣ ᱫᱚᱢᱮᱧ ᱠᱩᱥᱤᱭᱟᱫᱼᱟ ᱟᱨ ᱯᱚᱛᱟᱣ ᱥᱟᱱᱟ ᱠᱤᱫᱤᱧᱟ ᱤᱧᱦᱚᱸ ᱟᱫᱚᱧ ᱯᱚᱛᱟᱣ ᱠᱮᱫᱟ ᱟᱫᱚ ᱯᱚᱛᱟᱣ ᱫᱚ ᱩᱱ ᱡᱚᱦᱚᱜ ᱫᱚ ᱵᱮᱥᱛᱮ ᱵᱟᱹᱧ ᱫᱟᱲᱮᱭᱟᱫᱟ ᱛᱟᱭᱚᱢ ᱛᱮ ᱫᱚ ᱚᱲᱟᱜ ᱤᱧ ᱯᱚᱛᱟᱣ ᱠᱮᱫᱟ ᱫᱟᱲᱮᱭᱟᱫᱟ ᱟᱨ ᱵᱟᱦᱟ ᱠᱚᱧ ᱵᱮᱱᱟᱣ ᱠᱮᱫᱟ ᱟᱨ ᱪᱟᱸᱫᱳ ᱠᱚᱧ ᱵᱮᱱᱟᱣ ᱠᱮᱫ ᱠᱚᱣᱟ ᱵᱷᱤᱛ ᱨᱮ ᱟᱨ ᱮᱱᱛᱮ ᱨᱮᱦᱚᱸ ᱵᱮᱥ ᱛᱮᱫᱚ ᱵᱟᱹᱧ ᱵᱮᱱᱟᱣ ᱫᱟᱲᱮᱭᱟᱜ ᱠᱚᱣᱟ ᱦᱟᱱᱛᱮ ᱟᱨᱚ ᱫᱚᱦᱲᱟᱧ ᱵᱮᱱᱟᱣ ᱠᱮᱜᱼᱟ ᱚᱸᱰᱮ ᱠᱷᱚᱱ ᱫᱚᱦᱲᱟ ᱵᱮᱱᱟᱣ ᱠᱮᱫᱼᱟ ᱫᱚᱦᱲᱟ ᱵᱮᱱᱟᱣ ᱨᱮᱫᱚ ᱟᱹᱰᱤ ᱵᱮᱥᱤᱧ ᱵᱩᱡᱷᱟᱹᱣ ᱵᱮᱱᱟᱣ ᱠᱮᱫᱼᱟ ᱟᱨ ᱱᱤᱛᱚᱜ ᱫᱚ ᱤᱧᱫᱚ ᱟᱨᱚ ᱯᱮᱱᱴᱤᱝ ᱵᱮᱱᱟᱣ ᱥᱟᱱᱟᱧ ᱠᱟᱱᱟ ᱟᱨ ᱤᱧᱤᱧᱡ ᱦᱩᱰᱤᱧ ᱵᱚᱭᱦᱟ ᱠᱚᱦᱚ ᱤᱧᱜᱮ ᱯᱮᱱᱴᱤᱝ ᱞᱟᱹᱭ ᱥᱟᱱᱟᱧ ᱠᱟᱱᱟ ᱩᱱᱠᱩ ᱜᱮ ᱦᱚᱸ ᱵᱮᱱᱟᱣ ᱦᱚᱪᱚ ᱥᱟᱱᱟᱧ ᱠᱟᱱᱟ ᱟᱨ ᱱᱤᱛᱚᱜ ᱫᱚ ᱤᱧᱫᱚ ᱦᱟᱸᱰᱮᱱᱟᱜ ᱦᱟᱸᱰᱮ ᱱᱟᱰᱮ ᱯᱮᱱᱴᱤᱝ ᱵᱮᱱᱟᱣ ᱠᱚ ᱤᱫᱤᱧᱟ ᱟᱨ ᱤᱧᱫᱚ ᱚᱸᱰᱮ ᱠᱚ ᱯᱮᱱᱴᱤᱝ ᱠᱚᱧ ᱵᱮᱱᱟᱣᱟ ᱵᱷᱤᱛ ᱠᱚᱧ ᱡᱮᱨᱮᱲ ᱯᱚᱛᱟᱣᱟ ᱟᱨ ᱟᱹᱰᱤ ᱵᱮᱥ ᱵᱮᱥ ᱤᱧ ᱡᱮᱨᱮᱲ ᱯᱚᱛᱟᱣᱟ ᱟᱹᱰᱤ ᱵᱮᱥ ᱵᱮᱥ ᱯᱮᱱᱴᱤᱝ ᱠᱚᱧ ᱵᱮᱱᱟᱣᱟ